ᱦᱮᱞᱳ ᱤᱧ ᱠᱟᱹᱢᱤᱧ ᱪᱟᱞᱟᱣ ᱞᱮᱱᱟ ᱵᱚᱨᱫᱷᱚᱢᱟᱱ ᱨᱩᱣᱟᱹᱲ ᱠᱟᱹᱱᱟᱹᱧ ᱵᱟᱥ ᱠᱚ ᱴᱨᱮᱱ ᱠᱚ ᱵᱟᱹᱧ ᱧᱟᱢ ᱞᱮᱫᱟ ᱟᱢᱟᱜ ᱜᱟᱹᱰᱤ ᱟᱢᱟᱜ ᱜᱟᱹᱰᱤᱧ ᱵᱷᱟᱲᱟ ᱠᱮᱫᱟ ᱵᱷᱟᱲᱟ ᱠᱟᱛᱮ ᱧᱤᱫᱟᱹ ᱛᱟᱞᱟ ᱧᱤᱫᱟᱹ ᱜᱷᱟᱴᱟ ᱧᱤᱫᱟᱹ ᱚᱲᱟᱜ ᱮᱢ ᱟᱜᱩ ᱚᱴᱚ ᱠᱟᱹᱫᱤᱧᱟ ᱚᱱᱟ ᱜᱮ ᱯᱷᱳᱱ ᱛᱮᱧ ᱥᱟᱨᱦᱟᱣᱮᱫ ᱢᱮᱭᱟ ᱡᱮ ᱟᱹᱰᱤ ᱱᱟᱯᱟᱭ ᱛᱮᱢ ᱟᱜᱩ ᱚᱴᱚ ᱠᱟᱹᱫᱤᱧᱟ ᱪᱮᱫ ᱦᱚᱸ ᱵᱟᱹᱲᱤᱡ ᱵᱟᱝ ᱦᱩᱭ ᱞᱮᱱᱟ